ᱦᱟᱹᱠᱩ ᱥᱟᱵ ᱪᱟᱞᱟᱜ ᱞᱟᱹᱜᱤᱫ ᱫᱚ ᱵᱟᱹᱞᱛᱤ ᱠᱚ ᱤᱫᱤ ᱦᱩᱭᱩᱜ ᱜᱮᱭᱟ ᱡᱷᱤᱸᱡᱤᱨ ᱠᱚ ᱤᱫᱤᱭ ᱦᱩᱭᱩᱜ ᱜᱮᱭᱟ ᱡᱟᱞᱟᱢ ᱠᱚ ᱤᱫᱤᱭᱮᱭ ᱦᱩᱭᱩᱜ ᱜᱮᱭᱟ ᱵᱟᱹᱲᱥᱤ ᱠᱚ ᱤᱫᱤᱭ ᱦᱩᱭᱩᱜ ᱜᱮᱭᱟ ᱟᱨ ᱱᱚᱣᱟ ᱨᱮᱱᱟᱜ ᱦᱚᱨᱚᱜ ᱠᱚᱫᱚ ᱦᱩᱭᱩᱜ ᱠᱟᱱᱟ ᱚᱲᱮᱡ ᱚᱲᱮᱡᱟᱜ ᱜᱮ ᱦᱚᱨᱚᱜ ᱤᱫᱤ ᱦᱩᱭᱩᱜ ᱜᱮᱭᱟ ᱤᱱᱟᱹ ᱠᱷᱟᱱ ᱫᱚ ᱵᱷᱟᱹᱜᱤᱭᱟᱜ ᱦᱚᱨᱚᱜ ᱤᱫᱤ ᱞᱮᱠᱷᱟᱱ ᱞᱚᱥᱚᱫ ᱞᱟᱴᱷᱟᱜᱼᱟ ᱚᱲᱮᱡ ᱟᱜ ᱦᱚᱨᱚᱜ ᱤᱫᱤ ᱞᱮᱠᱷᱟᱱ ᱫᱚ ᱞᱚᱥᱚᱫ ᱞᱟᱴᱷᱟᱜ ᱨᱮᱦᱚᱸ ᱴᱷᱤᱠ ᱜᱮᱭᱟ ᱟᱨ ᱦᱟᱹᱠᱩ ᱥᱟᱵ ᱪᱟᱞᱟᱜ ᱞᱟᱦᱟᱨᱮ ᱫᱷᱚᱨᱚᱢ ᱟᱠᱷᱲᱟ ᱦᱚᱸ ᱪᱟᱞᱟᱜ ᱦᱩᱭᱩᱜ ᱜᱮᱭᱟ ᱤᱱᱟᱹᱠᱷᱟᱱ ᱫᱷᱚᱨᱚᱢ ᱟᱠᱷᱲᱟᱢ ᱪᱟᱞᱟᱣ ᱞᱮᱱᱠᱷᱟᱱ ᱟᱢ ᱚᱸᱰᱮᱢ ᱞᱟᱹᱭ ᱦᱚᱴᱚ ᱠᱟᱜᱼᱟ ᱡᱮ ᱤᱧᱫᱚ ᱠᱟᱹᱴᱤᱡ ᱰᱷᱮᱨ ᱧᱚᱜ ᱦᱟᱹᱠᱩᱧ ᱧᱟᱢ ᱞᱮᱠᱚ ᱠᱷᱟᱱ ᱵᱷᱟᱹᱜᱮᱜᱼᱟ